ᱱᱤᱛᱚᱜ ᱱᱚᱣᱟ ᱱᱟᱦᱟᱜ ᱡᱩᱜᱽ ᱨᱮ ᱚᱞᱚᱜ ᱯᱟᱲᱦᱟᱜ ᱜᱤᱫᱽᱨᱟᱹ ᱠᱚ ᱠᱚ ᱡᱟᱹᱥᱛᱤ ᱤᱫᱤ ᱟᱠᱟᱱ ᱛᱮ ᱥᱚᱨᱠᱟᱨ ᱦᱚᱸ ᱴᱷᱤᱠ ᱴᱷᱟᱠ ᱱᱚᱠᱨᱤ ᱠᱚᱦᱚᱸ ᱵᱟᱭ ᱮᱢᱚᱜ ᱠᱟᱱᱟ ᱱᱚᱣᱟ ᱤᱭᱟᱹ ᱛᱮ ᱵᱟᱹᱵᱩ ᱢᱟᱹᱭ ᱛᱟᱠᱚ ᱦᱚᱸ ᱵᱮᱠᱟᱨ ᱜᱮ ᱛᱟᱦᱮᱱ ᱠᱟᱱᱟ ᱟᱫᱚ ᱫᱤᱱ ᱢᱟ ᱠᱷᱟᱰᱟᱣ ᱦᱩᱭᱩᱜ ᱛᱟᱵᱚᱱ ᱜᱮ ᱱᱚᱣᱟ ᱠᱷᱟᱹᱛᱤᱨ ᱛᱮ ᱩᱱᱠᱩ ᱫᱚ ᱤᱭᱩᱴᱩᱵ ᱥᱮᱡ ᱠᱷᱚᱱ ᱜᱤ ᱡᱟᱹᱥᱛᱤ ᱠᱚ ᱡᱷᱩᱠᱩᱜ ᱠᱟᱱᱟ ᱡᱮ ᱨᱚᱠᱚᱢ ᱤᱭᱩᱴᱩᱵ ᱨᱮ ᱞᱟᱫᱟ ᱦᱟᱹᱴᱤᱧ ᱵᱤᱰᱤᱭᱳ ᱵᱮᱱᱟᱣ ᱟᱨᱦᱚᱸ ᱱᱚᱝᱠᱟᱱᱟᱜ ᱮᱱᱮᱡ ᱥᱮᱨᱮᱧ ᱥᱮ ᱫᱤᱥᱚᱢ ᱫᱟᱲᱟᱱ ᱠᱚᱨᱮᱱᱟᱜ ᱵᱚᱞᱚᱠ ᱵᱷᱤᱰᱤᱭᱳ ᱵᱮᱱᱟᱣ ᱱᱚᱝᱠᱟ ᱞᱮᱠᱟᱛᱮ ᱟᱭᱢᱟ ᱟᱭᱢᱟ ᱯᱟᱭᱥᱟ ᱠᱚ ᱨᱳᱡᱽᱜᱟᱨᱮᱜᱼᱟ ᱟᱨ ᱱᱚᱠᱨᱤ ᱠᱚᱢᱟ ᱥᱮ ᱨᱚᱠᱚᱢ ᱜᱤ ᱵᱟᱝ ᱧᱟᱢᱚᱜ ᱠᱟᱱᱜᱤ ᱟᱨ ᱚᱱᱟ ᱠᱚᱨᱮᱱᱟᱜ ᱵᱮᱛᱚᱱ ᱦᱚᱸ ᱠᱤᱪᱷᱩ ᱥᱮᱨᱚᱠᱚᱢ ᱠᱚᱢ ᱜᱮᱭᱟ ᱚᱱᱟ ᱤᱭᱟᱹᱛᱮ ᱤᱭᱩᱴᱩᱵ ᱨᱮ ᱟᱭᱢᱟ ᱜᱟᱱ ᱵᱷᱤᱰᱤᱭᱳ ᱠᱚ ᱵᱮᱱᱟᱣ ᱮᱫ ᱠᱟᱱ ᱠᱷᱟᱡ ᱩᱱᱠᱩ ᱫᱚ ᱦᱟᱡᱟᱨ ᱦᱟᱡᱟᱨ ᱴᱟᱠᱟ ᱠᱚ ᱤᱱᱠᱟᱢ ᱮᱫᱟ ᱡᱮ ᱨᱚᱠᱚᱢ ᱟᱵᱚᱨᱮᱱ ᱱᱩᱜ ᱩᱭ ᱞᱚᱵᱚ ᱦᱟᱥᱫᱟ ᱫᱟᱫᱟ ᱛᱟᱵᱚᱱ ᱜᱤ ᱟᱭᱢᱟ ᱟᱭᱢᱟ ᱴᱟᱠᱟᱭ ᱤᱱᱠᱟᱢ ᱮᱫᱟ ᱩᱱᱤ ᱫᱚ ᱫᱮᱥ ᱵᱤᱫᱮᱥ ᱫᱟᱲᱟ ᱠᱟᱛᱮ ᱚᱱᱟ ᱡᱟᱜᱟ ᱨᱮᱱ ᱟᱹᱫᱤᱵᱟᱹᱥᱤ ᱠᱚ ᱥᱮ ᱮᱴᱟᱜ ᱟᱨᱦᱚᱸ ᱡᱟᱹᱛᱤ ᱠᱚ ᱪᱮᱫ ᱞᱮᱠᱟᱱ ᱦᱚᱲ ᱠᱚ ᱛᱟᱦᱮᱱᱟ ᱚᱱᱟ ᱫᱤᱥᱟᱹᱢ ᱨᱮᱱ ᱚᱱᱟ ᱫᱤᱥᱟᱹ ᱨᱮᱱᱟᱜ ᱦᱚᱨᱚᱜ ᱵᱟᱸᱫᱮ ᱪᱮᱫ ᱞᱮᱠᱟᱱ ᱡᱚᱢ ᱧᱩ ᱪᱮᱫ ᱞᱮᱠᱟᱱ ᱛᱟᱠᱚᱣᱟ ᱱᱤᱭᱟᱹ ᱠᱚ ᱩᱱᱤ ᱫᱚ ᱜᱚᱴᱟ ᱫᱤᱥᱚᱢ ᱫᱟᱲᱟ ᱠᱟᱛᱮᱜ ᱮ ᱩᱫᱩᱜ ᱟᱠᱚ ᱠᱟᱱᱟ ᱡᱚᱛᱚ ᱦᱚᱲ ᱠᱚ ᱱᱤᱭᱟᱹ ᱤᱭᱟᱹ ᱛᱮ ᱩᱱᱤ ᱫᱚ ᱟᱭᱢᱟ ᱞᱟᱠᱷ ᱞᱟᱠᱷ ᱴᱟᱠᱟᱭ ᱠᱟᱹᱢᱦᱟᱹᱭ ᱫᱟᱲᱮᱭᱟᱜ ᱠᱟᱱᱟ ᱱᱚᱝᱠᱟ ᱜᱮ ᱟᱨᱦᱚᱸ ᱟᱭᱢᱟ ᱜᱚᱢᱠᱮ ᱛᱟᱠᱚ ᱠᱚᱦᱚᱸ ᱚᱱᱟ ᱤᱭᱩᱴᱩᱵ ᱥᱮᱫ ᱜᱮᱠᱚ ᱡᱷᱩᱠᱩᱜ ᱠᱟᱱᱟ ᱟᱨ ᱛᱟᱨ ᱠᱟᱛᱮ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚᱦᱚᱸ ᱚᱱᱟ ᱤᱭᱩᱴᱩᱵ ᱨᱤᱜᱤ